ᱦᱚᱸ ᱤᱧ ᱫᱚ ᱨᱩᱭ ᱦᱟᱹᱠᱩ ᱟᱹᱰᱤᱧ ᱠᱩᱥᱤ ᱟᱠᱚᱣᱟ ᱨᱩᱭ ᱦᱟᱹᱠᱩ ᱫᱚ ᱟᱵᱚ ᱟᱦᱟᱨ ᱠᱚᱨᱮ ᱜᱚᱴᱟ ᱵᱚ ᱧᱟᱢ ᱫᱟᱲᱮᱭᱟ ᱠᱚᱣᱟ ᱟᱨ ᱟᱦᱟᱨ ᱠᱚ ᱦᱚᱸ ᱥᱩᱨ ᱨᱮᱜᱮ ᱢᱮᱱᱟᱜᱼᱟ ᱚᱸᱰᱮ ᱞᱮ ᱜᱚᱡ ᱠᱚᱣᱟ ᱜᱚᱡ ᱠᱟᱛᱮ ᱟᱞᱮ ᱫᱚ ᱚᱲᱟᱜ ᱛᱮᱞᱮ ᱟᱹᱜᱩ ᱠᱚᱣᱟ ᱟᱨ ᱢᱟᱱᱮ ᱩᱱᱠᱩ ᱫᱚ ᱢᱟᱱᱮ ᱦᱟᱹᱠᱩ ᱦᱚᱸ ᱪᱮᱦᱨᱟ ᱠᱚ ᱧᱮᱞᱚᱜᱼᱟ ᱟᱨ ᱦᱟᱹᱠᱩ ᱦᱚᱸ ᱢᱟᱱᱮ ᱟᱹᱰᱤ ᱢᱚᱡᱽ ᱜᱮᱠᱚ ᱥᱤᱵᱤᱞᱟ ᱚᱱᱟ ᱤᱫᱤᱛᱮ ᱢᱟᱱᱮ ᱟᱞᱮ ᱚᱲᱟᱜ ᱦᱚᱲ ᱟᱨ ᱟᱞᱮ ᱨᱮᱱ ᱜᱤᱫᱟᱹᱨᱼᱯᱤᱫᱟᱹᱨ ᱠᱚ ᱡᱮᱛᱮ ᱜᱮ ᱟᱹᱰᱤ ᱱᱟᱯᱟᱭ ᱠᱚ ᱡᱚᱢ ᱠᱚᱣᱟ ᱡᱚᱢ ᱨᱮ ᱢᱟᱱᱮ ᱥᱤᱵᱤᱞ ᱵᱩᱡᱷᱟᱹᱜᱼᱟ ᱚᱱᱟ ᱤᱫᱤᱛᱮ ᱟᱞᱮ ᱫᱚ ᱢᱟᱱᱮ ᱨᱩᱭ ᱦᱟᱹᱠᱩ ᱫᱚ ᱡᱚᱢ ᱦᱚᱸᱞᱮ ᱡᱚᱢᱟ ᱠᱚᱣᱟ ᱡᱩᱫᱤ ᱟᱦᱟᱨ ᱠᱚᱨᱮ ᱵᱟᱝᱞᱮ ᱜᱚᱡ ᱠᱚᱣᱟ ᱫᱟᱜ ᱠᱚ ᱯᱮᱨᱮᱡ ᱛᱟᱦᱮᱱᱟ ᱚᱱᱟ ᱥᱚᱢᱚᱭ ᱫᱚ ᱵᱟᱡᱟᱨ ᱠᱚᱨᱮ ᱠᱷᱚᱱ ᱦᱚᱸ ᱨᱩᱭ ᱦᱟᱹᱠᱩ ᱟᱹᱰᱤ ᱞᱚᱜᱚᱱ ᱠᱤᱨᱤᱧ ᱠᱟᱛᱮ ᱞᱮ ᱧᱟᱢ ᱫᱟᱲᱮ ᱟᱠᱚᱣᱟ ᱟᱨ ᱚᱱᱟᱛᱮ ᱢᱟᱱᱮ ᱠᱤᱨᱤᱧ ᱠᱟᱛᱮᱫ ᱟᱹᱜᱩ ᱠᱟᱛᱮᱫ ᱩᱛᱩ ᱠᱚᱣᱟᱞᱮ ᱟᱨ ᱡᱮᱛᱮ ᱦᱚᱲ ᱜᱮ ᱩᱱᱠᱩ ᱦᱚᱸ ᱟᱹᱰᱤ ᱢᱚᱡᱽ ᱜᱮᱞᱮ ᱠᱩᱥᱤᱭᱟ ᱠᱚᱣᱟ ᱟᱨ ᱥᱟᱫᱷᱟᱨᱚᱱ ᱦᱚᱲ ᱠᱚᱦᱚᱸ ᱱᱚᱣᱟ ᱥᱩᱨ ᱠᱚᱨᱮ ᱫᱚ ᱚᱱᱠᱟ ᱫᱚ ᱨᱩᱭ ᱦᱟᱹᱠᱩ ᱟᱨ ᱠᱟᱛᱞᱟ ᱦᱟᱹᱠᱩ ᱟᱨ ᱤᱪᱟᱹᱜ ᱠᱚᱦᱚᱸ ᱠᱚ ᱧᱟᱢᱚᱜ ᱜᱮᱭᱟ ᱟᱨ ᱢᱟᱹᱜᱽᱨᱤ ᱠᱚᱦᱚᱸ ᱠᱚ ᱧᱟᱢᱚᱜ ᱜᱮᱭᱟ ᱩᱱᱠᱩ ᱠᱚ ᱦᱚᱸ ᱠᱚ ᱡᱚᱢ ᱵᱟᱲᱟ ᱠᱚᱜᱮᱭᱟ ᱟᱫᱚ ᱟᱞᱮ ᱫᱚ ᱩᱱᱠᱩ ᱠᱚ ᱦᱚᱸ ᱞᱮ ᱡᱚᱢ ᱠᱚᱣᱟ ᱡᱚᱢ ᱫᱚ ᱮᱱ ᱨᱮᱦᱚᱸ ᱵᱮᱥᱤ ᱛᱮᱫᱚ ᱨᱩᱭ ᱦᱟᱹᱠᱩ ᱨᱮᱜᱮ ᱢᱚᱡᱽ ᱫᱚᱞᱮ ᱵᱩᱡᱷᱟᱹᱣᱟ ᱟᱨ ᱚᱱᱟ ᱤᱫᱤᱛᱮ ᱟᱞᱮ ᱫᱚ ᱨᱩᱭ ᱦᱟᱹᱠᱩ ᱜᱮ ᱡᱩᱫᱤ ᱠᱚ ᱧᱟᱢᱚᱜᱼᱟ ᱵᱟᱡᱟᱨ ᱨᱮ ᱮᱱᱠᱷᱟᱱ ᱫᱚ ᱨᱩᱭ ᱦᱟᱹᱠᱩ ᱜᱮᱞᱮ ᱡᱚᱢ ᱠᱚᱣᱟ ᱥᱟᱫᱷᱟᱨᱚᱱ ᱦᱚᱲ ᱠᱚᱫᱚ ᱡᱮᱛᱮᱱ ᱦᱟᱹᱠᱩ ᱜᱮᱠᱚ ᱡᱚᱢ ᱠᱚᱣᱟ ᱟᱨ ᱮᱴᱟᱜ ᱫᱤᱱ ᱫᱚ ᱡᱮᱛᱮᱱ ᱠᱚᱜᱮ ᱠᱚ ᱡᱚᱢ ᱠᱚᱣᱟ ᱟᱫᱚ ᱡᱚᱛᱚ ᱦᱚᱲᱟᱜ ᱠᱩᱥᱤᱢᱟ ᱢᱤᱫ ᱨᱮ ᱵᱟᱭ ᱛᱟᱦᱮᱱᱟ ᱨᱩᱭ ᱦᱟᱹᱠᱩ ᱦᱚᱸ ᱠᱚ ᱡᱚᱢ ᱠᱚᱜᱮᱭᱟ ᱟᱨ ᱠᱟᱛᱞᱟ ᱦᱟᱹᱠᱩ ᱦᱚᱸᱠᱚ ᱡᱚᱢ ᱠᱚᱜᱮᱭᱟ ᱟᱨ ᱤᱪᱟᱹᱜ ᱠᱚᱦᱚᱸ ᱠᱚ ᱡᱚᱢ ᱠᱚᱣᱟ ᱟᱨ ᱯᱩᱴᱷᱤ ᱠᱚ ᱦᱚᱸ ᱠᱚ ᱜᱟᱹᱲᱟᱹᱭ ᱠᱚ ᱟᱫᱚ ᱩᱱᱠᱩ ᱫᱚ ᱚᱠᱟ ᱞᱮᱠᱟᱱ ᱠᱚ ᱠᱩᱥᱤᱭᱟ ᱠᱚᱣᱟ ᱩᱱᱠᱩ ᱫᱚ ᱚᱱᱠᱟ ᱠᱚ ᱡᱚᱢ ᱠᱚᱣᱟ ᱤᱧᱟᱹᱜ ᱢᱮᱱᱫᱚ ᱵᱮᱥᱤ ᱛᱮᱫᱚ ᱨᱩᱭ ᱦᱟᱹᱠᱩ ᱢᱟᱱᱮ ᱟᱨ ᱫᱟᱜ ᱫᱤᱱᱢᱟ ᱤᱪᱟᱹᱜ ᱦᱟᱹᱠᱩ ᱦᱚᱸ ᱠᱚ ᱧᱟᱢᱚᱜ ᱜᱮᱭᱟ ᱟᱨ ᱯᱩᱴᱷᱤ ᱠᱚ ᱦᱚᱸ ᱠᱚ ᱧᱟᱢᱚᱜ ᱜᱮᱭᱟ ᱜᱟᱹᱲᱟᱹᱭ ᱠᱚ ᱠᱚ ᱧᱟᱢᱚᱜ ᱜᱮᱭᱟ ᱩᱱᱠᱩ ᱠᱚᱦᱚᱸ ᱡᱚᱢ ᱫᱚᱞᱮ ᱡᱚᱢ ᱠᱚᱣᱟ ᱮᱱᱠᱷᱟᱱ ᱢᱚᱡᱽ ᱫᱚ ᱨᱩᱭ ᱦᱟᱹᱠᱩ ᱪᱮᱨᱦᱟ ᱥᱮᱬᱟ ᱫᱷᱟᱨᱟ ᱠᱚ ᱛᱟᱦᱮᱱᱟ ᱩᱱᱠᱩ ᱟᱨ ᱦᱚᱸᱠᱚ ᱥᱤᱵᱤᱞᱟ ᱩᱱᱠᱩ ᱠᱚ ᱡᱟᱦᱟᱸ ᱛᱤᱱᱟᱹᱜ ᱥᱮᱬᱟ ᱠᱚ ᱛᱟᱦᱮᱱᱟ ᱩᱱᱟᱹᱜ ᱠᱚ ᱥᱤᱵᱤᱞᱟ ᱢᱟᱱᱮ ᱟᱞᱮ ᱫᱚ ᱨᱩᱭ ᱦᱟᱹᱠᱩ ᱫᱚ ᱟᱹᱰᱤ ᱱᱟᱯᱟᱭ ᱞᱮ ᱵᱩᱡᱷᱟᱹᱣ ᱠᱚᱣᱟ ᱟᱨ ᱱᱚᱣᱟ ᱠᱚᱨᱮᱜ ᱥᱩᱨ ᱠᱚᱨᱮᱜ ᱫᱚ ᱰᱚᱰᱷᱟ ᱠᱚ ᱢᱮᱱᱟᱜᱼᱟ ᱟᱨ ᱟᱦᱟᱨ ᱠᱚ ᱢᱮᱱᱟᱜᱼᱟ ᱦᱩᱰᱤᱧ ᱫᱷᱟᱨᱟ ᱜᱟᱹᱰᱭᱟᱹ ᱠᱚᱦᱚᱸ ᱢᱮᱱᱟᱜ ᱜᱮᱭᱟ ᱚᱱᱟ ᱠᱚᱨᱮ ᱦᱚᱸ ᱨᱩᱭ ᱦᱟᱹᱠᱩ ᱠᱚ ᱧᱟᱢᱚᱜᱼᱟ ᱚᱱᱟ ᱠᱚᱨᱮ ᱜᱚᱡ ᱠᱟᱛᱮ ᱞᱮ ᱟᱹᱜᱩ ᱠᱚᱣᱟ ᱩᱱᱠᱩ ᱢᱟᱞᱮ ᱡᱚᱢ ᱠᱚᱣᱟ ᱟᱨ ᱥᱟᱶᱛᱮ ᱟᱛᱳ ᱨᱮᱦᱚᱸ ᱞᱮ